ᱱᱚᱣᱟ ᱨᱮᱥᱤᱯᱤᱧ ᱟᱸᱡᱚᱢ ᱞᱮᱠᱷᱟᱱ ᱜᱮ ᱤᱧ ᱦᱚᱸ ᱛᱮᱭᱟᱨ ᱥᱮᱬᱟ ᱵᱩᱡᱷᱟᱹᱣ ᱤᱧᱟᱹ ᱛᱚ ᱱᱚᱣᱟ ᱨᱮᱫᱚ ᱪᱮᱫ ᱪᱮᱫ ᱞᱟᱜᱟᱜ ᱟ ᱚᱱᱟᱛᱮ ᱴᱤᱵᱤ ᱥᱳ ᱤᱭᱩᱴᱤᱭᱩᱵᱽ ᱵᱷᱤᱰᱤᱭᱳ ᱨᱮ ᱧᱮᱞ ᱠᱟᱛᱮᱧ ᱞᱟᱜᱟᱣᱟᱜ ᱟ ᱱᱚᱣᱟ ᱨᱤᱥᱤᱯᱤ ᱛᱮᱭᱟᱨ ᱦᱩᱭ ᱞᱮᱱᱠᱷᱟᱱ ᱜᱮ ᱚᱲᱟᱜ ᱦᱚᱲᱠᱚ ᱤᱧ ᱦᱩᱧ ᱴᱮᱹᱥᱴᱟ ᱛᱟᱨᱯᱚᱨ ᱵᱷᱟᱜᱮ ᱦᱩᱭ ᱞᱮᱱᱠᱷᱟᱱ ᱜᱮᱠᱚ ᱥᱟᱨᱦᱟᱣ ᱤᱧᱟ ᱤᱧ ᱫᱚ ᱟᱹᱰᱤ ᱨᱟᱹᱥᱠᱟᱹᱧ ᱵᱩᱡᱷᱟᱹᱣᱟ